ᱡᱟᱦᱟᱸᱭ ᱠᱚ ᱦᱚᱲ ᱨᱚᱲ ᱠᱚ ᱵᱟᱲᱟᱭᱟ ᱡᱟᱦᱟᱸᱭ ᱠᱚ ᱮᱴᱟᱜ ᱡᱟᱹᱛᱤ ᱦᱚᱲ ᱨᱚᱲ ᱵᱟᱠᱚ ᱵᱟᱲᱟᱭᱟ ᱩᱱᱠᱩ ᱥᱟᱛᱮᱜ ᱟᱵᱚ ᱪᱮᱫ ᱞᱮᱠᱟ ᱵᱷᱟᱵᱮ ᱵᱚ ᱨᱚᱲᱼᱟ ᱟᱵᱚ ᱩᱱᱠᱩ ᱥᱟᱛᱮᱜ ᱟᱠᱚ ᱪᱮᱫ ᱵᱷᱟᱥᱟ ᱠᱚ ᱢᱮᱱᱼᱟ ᱟᱵᱚ ᱩᱱᱠᱩ ᱥᱟᱛᱮ ᱚᱱᱟ ᱵᱷᱟᱥᱟ ᱵᱚᱱ ᱨᱚᱲᱼᱟ